ᱞᱚᱠᱠᱷᱤ ᱢᱚᱱᱤ ᱦᱮᱢᱵᱨᱚᱢ ᱟᱢ ᱡᱩᱫᱤ ᱨᱩᱣᱟᱹ ᱦᱟᱹᱥᱩ ᱧᱟᱢ ᱢᱮᱭᱟ ᱛᱟᱞᱦᱮ ᱟᱢ ᱪᱮᱜ ᱮᱢ ᱪᱮᱠᱟᱭᱟ ᱨᱩᱣᱟᱹ ᱦᱟᱹᱥᱩ ᱧᱟᱢ ᱞᱤᱧ ᱠᱷᱟᱱ ᱫᱚ ᱯᱳᱭᱞᱳ ᱤᱧ ᱫᱚ ᱚᱲᱟᱜ ᱨᱮᱜᱮᱧ ᱵᱮᱵᱚᱥᱛᱟᱭᱟ ᱟᱰᱤ ᱥᱚᱦᱚᱡᱽ ᱩᱯᱟᱹᱭ ᱛᱮ ᱛᱷᱚᱲᱟ ᱠᱷᱚᱨᱚᱪ ᱛᱮ ᱯᱟᱥᱮᱡ ᱰᱟᱭᱨᱤᱭᱟ ᱧᱟᱢ ᱠᱤᱫᱤᱧᱟ ᱟᱫᱚ ᱛᱟᱞᱦᱮ ᱰᱟᱠᱛᱟᱨ ᱴᱷᱮᱱ ᱵᱟᱝ ᱥᱮᱱ ᱠᱟᱛᱮᱜ ᱱᱤᱡᱮᱜᱮ ᱚᱲᱟᱜ ᱨᱮᱜᱮ ᱵᱩᱞᱩᱝ ᱪᱤᱱᱤ ᱞᱮᱵᱩᱣᱟᱛᱮᱫ ᱫᱟᱜ ᱵᱮᱱᱟᱣ ᱠᱟᱛᱮᱫ ᱧᱩ ᱟᱨ ᱥᱩᱫᱩ ᱧᱩ ᱞᱮᱠᱷᱟᱱ ᱫᱚ ᱵᱟᱝ ᱦᱩᱭᱩᱜᱼᱟ ᱥᱟᱯᱟ ᱥᱟᱹᱯᱤ ᱦᱚᱸ ᱛᱟᱦᱮᱸᱱ ᱦᱩᱭᱩᱜᱼᱟ ᱡᱮᱢᱚᱱ ᱤᱧ ᱫᱚ ᱵᱟᱛᱨᱩᱢ ᱛᱮᱧ ᱪᱟᱞᱟᱜᱼᱟ ᱯᱟᱭᱠᱷᱟᱱᱟᱧ ᱵᱚᱞᱚᱜ ᱠᱟᱱᱟ ᱛᱟᱞᱦᱮ ᱯᱟᱭᱠᱷᱟᱱᱟ ᱯᱚᱨ ᱛᱤ ᱠᱚ ᱟᱨᱩᱯ ᱥᱟᱯᱟᱭ ᱢᱚᱸᱡᱽ ᱛᱮ ᱛᱤ ᱥᱟᱵᱟᱱ ᱛᱮ ᱢᱚᱸᱡᱽ ᱛᱮ ᱥᱟᱯᱷᱟ ᱵᱟᱝᱠᱷᱟᱱ ᱫᱚ ᱛᱤ ᱠᱚ ᱵᱟᱝ ᱥᱟᱯᱷᱟ ᱞᱮᱠᱷᱟᱱ ᱚᱱᱟ ᱛᱤ ᱛᱮᱜᱮ ᱡᱩᱫᱤ ᱯᱟᱥᱮᱡ ᱤᱧ ᱫᱚ ᱮᱴᱟᱜ ᱠᱤᱪᱨᱤᱡ ᱠᱚᱧ ᱡᱚᱴᱮᱫ ᱠᱮᱫᱟ ᱥᱮ ᱮᱴᱟᱜ ᱜᱤᱫᱽᱨᱟᱹᱧ ᱡᱚᱴᱮᱫ ᱠᱮᱫᱮᱭᱟ ᱦᱮᱸ ᱛᱟᱦᱞᱮ ᱩᱱᱤ ᱜᱤᱫᱽᱨᱟᱹ ᱴᱷᱮᱱ ᱩᱪᱟᱹᱲᱚᱜᱼᱟ ᱥᱮ ᱜᱟᱢᱪᱷᱟ ᱛᱟᱥᱮ ᱢᱮᱱᱟᱜᱼᱟ ᱚᱲᱟᱜ ᱨᱮ ᱚᱱᱟ ᱜᱟᱢᱪᱷᱟᱛᱤᱧ ᱡᱚᱫ ᱮᱱᱟ ᱛᱤ ᱫᱚ ᱵᱟᱹᱧ ᱥᱟᱯᱷᱟ ᱞᱮᱱᱟ ᱥᱟᱵᱟᱱ ᱛᱮ ᱛᱟᱞᱦᱮ ᱚᱱᱟ ᱜᱟᱢᱪᱷᱟᱧ ᱜᱟᱢᱪᱷᱟᱨᱮ ᱡᱤᱵᱟᱱᱩ ᱠᱚ ᱛᱟᱦᱮᱸᱱᱟ ᱦᱩᱭᱩᱜ ᱪᱟᱞᱟᱜᱼᱟ ᱟᱨ ᱤᱱᱠᱟᱹᱛᱮ ᱚᱲᱟᱜ ᱨᱮᱱ ᱦᱚᱲ ᱠᱚᱦᱚᱸ ᱰᱟᱭᱨᱤᱭᱟ ᱧᱟᱢ ᱠᱚᱣᱟ ᱟᱫᱚ ᱛᱟᱞᱦᱮ ᱚᱱᱛᱮ ᱦᱚᱸ ᱥᱟᱯᱟ ᱥᱟᱯᱤ ᱦᱚᱸ ᱫᱚᱨᱠᱟᱨ ᱠᱟᱱᱟ ᱟᱨ ᱰᱟᱠᱛᱟᱨ ᱴᱷᱮᱱ ᱵᱟᱝ ᱪᱟᱞᱟᱣ ᱠᱟᱛᱮᱜ ᱨᱮᱦᱚᱸ ᱦᱩᱭᱩᱜᱼᱟ